ᱜᱚᱢᱠᱮ ᱟᱞᱤᱧ ᱡᱷᱤᱞᱟᱹᱯᱤ ᱞᱤᱧ ᱚᱰᱟᱨ ᱟᱠᱟᱫ ᱫᱚ ᱟᱨ ᱚᱠᱟᱨᱮ ᱢᱮᱱᱟᱜ ᱵᱮᱱᱟ ᱟᱞᱮ ᱵᱟᱡᱟᱨ ᱯᱷᱩᱞᱠᱩᱥᱢᱟᱹ ᱛᱤᱭᱳᱜ ᱛᱮ ᱟᱨ ᱛᱤᱱ ᱜᱷᱟᱲᱤᱡ ᱴᱟᱭᱤᱢᱮ ᱦᱟᱛᱟᱣ ᱛᱟᱵᱤᱱᱟ